ᱱᱚᱣᱟ ᱢᱤᱫᱴᱮᱡ ᱩᱫᱳᱜᱽ ᱡᱟᱦᱟᱸᱵᱚᱱ ᱢᱮᱛᱟᱜ ᱠᱟᱱᱟ ᱜᱷᱟᱨᱤᱞᱳ ᱩᱫᱽᱫᱳᱜᱽ ᱡᱟᱦᱟᱸᱱᱟᱜ ᱵᱮᱯᱟᱨ ᱡᱟᱦᱟᱸ ᱞᱮᱠᱟ ᱡᱚᱱᱚᱜ ᱠᱚ ᱟᱭᱳ ᱦᱚᱲ ᱠᱚ ᱢᱮᱱᱟᱜ ᱠᱚᱣᱟ ᱩᱱᱠᱩ ᱞᱟᱹᱜᱤᱫ ᱚᱱᱠᱟ ᱫᱚ ᱢᱮᱱᱟᱜ ᱜᱮᱭᱟ ᱛᱚ ᱚᱱᱟ ᱠᱚ ᱥᱚᱢᱚᱭ ᱠᱚ ᱥᱚᱢᱚᱭ ᱦᱚᱸᱠᱚ ᱠᱟᱹᱢᱤᱭᱮᱫᱟ ᱚᱱᱠᱟ ᱰᱮᱞᱤ ᱫᱚ ᱵᱟᱝᱜᱮ ᱛᱚ ᱚᱱᱠᱟ ᱥᱚᱢᱚᱭ ᱠᱚ ᱧᱟᱢ ᱛᱟᱠᱚ ᱠᱷᱟᱱ ᱫᱚᱠᱚ ᱠᱟᱹᱢᱤᱭᱮᱫᱟ ᱟᱨ ᱥᱚᱢᱚᱭ ᱵᱟᱝ ᱚᱱᱟ ᱱᱤᱡᱮᱨ ᱠᱟᱹᱢᱤ ᱠᱟᱱᱟ ᱥᱮ ᱛᱚ ᱥᱚᱢᱚᱭ ᱧᱟᱢᱮᱢ ᱠᱟᱹᱢᱤᱭᱮᱫᱟ ᱥᱚᱢᱚᱭ ᱵᱟᱝ ᱧᱟᱢᱚᱜᱼᱟ ᱟᱯᱱᱟᱨᱢ ᱠᱟᱹᱢᱤᱭᱮᱫᱟ ᱚᱱᱛᱮ ᱠᱚ ᱮᱢᱮᱱᱟ ᱢᱟᱨᱟᱝ ᱵᱟᱲᱟᱭᱱᱟᱢ ᱠᱟᱹᱢᱤᱭᱮᱫᱟ ᱠᱟᱹᱴᱤᱡ ᱠᱟᱹᱴᱤᱡ ᱛᱚ ᱡᱮᱭᱥᱮ ᱠᱤ ᱡᱚᱱᱚᱜ ᱠᱚ ᱜᱟᱞᱟᱝ ᱮᱫᱟ ᱠᱷᱟᱹᱧᱪᱤ ᱠᱚ ᱡᱟᱦᱟᱱᱟᱜ ᱠᱚ ᱦᱟᱴᱟᱜ ᱠᱚᱠᱚ ᱢᱮᱱᱟ ᱥᱮ ᱛᱚ ᱚᱱᱟ ᱠᱚ ᱢᱟᱜ ᱠᱚᱛᱮ ᱤᱭᱟᱹ ᱠᱟᱛᱮᱫ ᱥᱚᱢᱚᱭ ᱢᱟ ᱞᱟᱜᱟᱜ ᱠᱟᱱ ᱜᱮᱭᱟ ᱟᱨᱠᱤ ᱡᱟᱦᱟᱱᱟᱜ ᱵᱮᱯᱟᱨ ᱫᱚ ᱫᱚᱨᱠᱟᱨ ᱜᱮᱭᱟ ᱥᱮ ᱩᱫᱽᱫᱳᱜᱽ ᱡᱟᱦᱟᱸ ᱱᱟᱜ ᱜᱮ ᱵᱮᱱᱟᱣ ᱠᱟᱛᱮ ᱟᱹᱠᱷᱨᱤᱧ ᱢᱮ ᱚᱸᱰᱮᱠᱷᱚᱱ ᱯᱩᱭᱥᱟᱹ ᱠᱟᱢᱟᱣ ᱢᱮ ᱚᱲᱟᱜ ᱨᱮ ᱫᱩᱲᱩᱵ ᱫᱩᱲᱩᱵ ᱟᱞᱚᱢ ᱛᱟᱦᱮᱱᱟ ᱟᱪᱪᱷᱟ ᱚᱱᱟᱜᱮ ᱠᱟᱱᱟ ᱠᱟᱹᱢᱤ ᱫᱚ ᱯᱟᱨᱠᱚᱢ ᱠᱚ ᱡᱟᱦᱟᱸ ᱠᱚ ᱢᱮᱱᱟ ᱠᱚ ᱤᱭᱟᱹ ᱠᱚ ᱡᱟᱦᱟᱸ ᱟᱜ ᱥᱟᱨ ᱠᱚ ᱡᱟᱦᱟᱸ ᱠᱤ ᱟᱪᱪᱷᱟ ᱟᱹᱰᱤᱜᱟᱱ ᱚᱱᱠᱟᱱ ᱠᱟᱹᱢᱤ ᱢᱮᱱᱟᱜ ᱜᱮᱭᱟ ᱛᱚ ᱚᱱᱠᱟ ᱠᱚ ᱠᱟᱹᱢᱤ ᱤᱫᱤᱭᱮᱫᱟ ᱥᱚᱢᱚᱭ ᱠᱩᱲᱟᱹᱜ ᱠᱟᱱᱛᱮ ᱡᱟᱦᱟᱸ ᱞᱮᱠᱟ ᱚᱱᱠᱟ ᱟᱹᱰᱤᱜᱟᱱ ᱠᱟᱹᱢᱤ ᱢᱮᱱᱟᱜᱼᱟ ᱠᱟᱹᱢᱤ ᱜᱮᱭᱟᱵᱚᱱ ᱛᱚ ᱚᱱᱠᱟ ᱫᱚ ᱠᱟᱹᱴᱤᱡ ᱠᱟᱹᱴᱤᱡ ᱵᱚ ᱠᱟᱹᱢᱤᱫᱟ ᱚᱱᱠᱟ ᱥᱚᱢᱚᱭ ᱫᱚ ᱵᱟᱵᱚᱱ ᱵᱟᱲᱟᱭᱮᱫ ᱠᱟᱱᱟ ᱚᱱᱟ ᱠᱚᱫᱚ ᱤᱭᱟᱹ ᱠᱟᱛᱮᱫ ᱦᱚᱸ ᱢᱤᱫ ᱵᱟᱨ ᱯᱚᱭᱥᱟᱹ ᱫᱚ ᱦᱩᱭᱩᱜ ᱠᱟᱱ ᱜᱮᱭᱟ